ᱤᱧ ᱫᱚ ᱱᱚᱣᱟ ᱜᱤᱧ ᱢᱮᱱᱟᱜ ᱚᱲᱟᱜ ᱨᱮ ᱤᱥᱤᱱ ᱞᱟᱹᱜᱤᱫ ᱮᱞ ᱯᱤ ᱜᱤ ᱥᱤᱞᱤᱱᱰᱟᱨ ᱵᱮᱵᱚᱦᱟᱨ ᱚᱠᱛᱚ ᱥᱤᱞᱯᱤᱧ ᱟᱨ ᱡᱟᱱᱟᱞᱟ ᱠᱷᱩᱞᱟᱣ ᱫᱚᱦᱚ ᱦᱩᱭᱩᱜᱼᱟ ᱟᱨ ᱥᱤᱞᱤᱱᱰᱟᱨ ᱫᱚ ᱞᱤᱢᱤᱴ ᱨᱮ ᱡᱩᱞ ᱦᱩᱭᱩᱜᱼᱟ ᱟᱨ ᱤᱥᱤᱱ ᱥᱟ ᱛ ᱠᱟᱴᱮᱫ ᱥᱤᱞᱤᱱᱰᱟᱨ ᱡᱮᱱᱚ ᱫᱤᱥᱟᱹ ᱠᱟᱛᱮᱫ ᱵᱚᱱᱫᱚ ᱴᱚ ᱠᱟᱜ ᱦᱩᱭᱩᱜᱼᱟ ᱱᱚᱣᱟ ᱠᱩᱜᱤ ᱨᱩᱠᱷᱟᱹᱭᱟᱹ ᱨᱮᱭᱟᱜ ᱵᱮᱵᱚᱦᱟᱨ ᱠᱚᱫᱚ